ᱦᱮᱸ ᱱᱤᱭᱟᱹᱫᱚ ᱴᱷᱤᱠ ᱠᱟᱛᱷᱟ ᱡᱮ ᱵᱤᱵᱷᱤᱱᱱᱚ ᱨᱚᱠᱚᱢ ᱚᱱᱞᱟᱭᱤᱱ ᱠᱷᱚᱡᱫᱚ ᱟᱵᱚ ᱡᱮ ᱡᱚᱢᱟᱜᱵᱚᱱ ᱚᱰᱟᱨᱮᱫ ᱠᱟᱱ ᱚᱱᱟᱛᱮ ᱦᱚᱲ ᱴᱷᱚᱠᱚᱠ ᱠᱟᱱᱟ ᱡᱮ ᱚᱰᱟᱨᱫᱟᱠᱚ ᱢᱤᱫᱴᱮᱱ ᱡᱤᱱᱤᱥ ᱟᱨ ᱦᱟᱹᱡᱩᱜ ᱠᱟᱱᱟ ᱟᱨ ᱢᱤᱫᱴᱮᱱ ᱡᱤᱱᱤᱥ ᱥᱮ ᱳᱯᱮᱱ ᱵᱚᱠᱥᱦᱚᱸ ᱦᱩᱭᱩᱜ ᱠᱟᱱᱟ ᱩᱝᱠᱚ ᱚᱠᱚᱭᱠᱚ ᱚᱰᱟᱨᱫᱟ ᱩᱱᱠᱚ ᱢᱚᱡᱽᱛᱮ ᱚᱱᱟ ᱯᱮᱠᱤᱝ ᱠᱚ ᱧᱮᱞ ᱦᱩᱭᱩᱜᱼᱟ ᱡᱮ ᱚᱱᱟ ᱢᱚᱡᱽᱛᱮ ᱠᱚ ᱯᱮᱠᱤᱝᱠᱟᱜᱼᱟ ᱥᱮ ᱵᱟᱠᱚ ᱯᱮᱠᱤᱝᱠᱟᱜᱼᱟ ᱥᱮ ᱚᱱᱟ ᱚᱠᱟᱴᱟᱜ ᱚᱰᱟᱨ ᱟᱠᱟᱱᱟ ᱚᱱᱟ ᱚᱱᱟ ᱡᱤᱱᱤᱥ ᱦᱮᱡ ᱠᱟᱱᱟ ᱥᱮ ᱵᱟᱝ ᱦᱮᱡ ᱟᱠᱟᱱᱟ ᱚᱱᱟ ᱚᱰᱟᱨ ᱨᱮᱭᱟᱜ ᱯᱨᱭᱤᱥ ᱚᱠᱟᱴᱟᱜ ᱦᱮᱱᱟᱜᱼᱟ ᱚᱱᱟᱜᱮ ᱚᱱᱟᱜᱮ ᱮᱢ ᱦᱩᱭᱩᱜ ᱠᱟᱱᱟ ᱥᱮ ᱮᱴᱟᱜ ᱢᱟᱱᱮ ᱪᱮᱫ ᱡᱟᱹᱥᱛᱤ ᱯᱮᱢᱮᱱᱴ ᱦᱩᱭᱩᱜ ᱠᱟᱱᱟ ᱚᱱᱟ ᱡᱚᱛᱚᱥᱮᱫ ᱧᱮᱞ ᱥᱟᱰᱮ ᱠᱟᱛᱮᱫ ᱢᱟᱱᱮ ᱪᱮᱫ ᱚᱰᱟᱨ ᱫᱚ ᱮᱢ ᱤᱭᱟᱹ ᱚᱰᱟᱨ ᱫᱚ ᱦᱟᱛᱟᱣ ᱦᱩᱭᱩᱜᱼᱟ ᱟᱨ ᱧᱮᱞ ᱦᱩᱭᱩᱜᱼᱟ ᱡᱮ ᱟᱢᱟᱜ ᱥᱚᱛᱮᱡ ᱚᱱᱟ ᱚᱱᱟ ᱯᱷᱨᱚᱰ ᱦᱩᱭᱩᱜ ᱠᱟᱱᱟ ᱥᱮ ᱵᱟᱝ ᱦᱩᱭᱩᱜ ᱠᱟᱱᱟ ᱚᱱᱟ ᱧᱮᱞ ᱦᱩᱭᱩᱜᱼᱟ ᱤᱧ ᱱᱤᱛ ᱫᱷᱟᱹᱵᱤᱡ ᱵᱟᱨᱭᱟᱜᱟᱱ ᱱᱚᱝᱠᱟᱱ ᱯᱷᱨᱚᱰᱤᱧ ᱧᱮᱞᱠᱟᱜᱼᱟ